ᱰᱷᱤᱝᱠᱤ ᱮᱢᱚᱱᱤ ᱵᱷᱟᱞᱮ ᱵᱷᱟᱞᱮ ᱡᱤᱱᱤᱥ ᱵᱚᱞᱛᱮ ᱟᱨᱚ ᱮᱢᱟᱱ ᱛᱮᱱᱟᱜ ᱦᱚᱸ ᱢᱚᱡᱽ ᱢᱚᱡᱽ ᱡᱤᱱᱤᱥ ᱢᱮᱱᱟᱜᱚᱜᱼᱟ ᱴᱨᱮᱰᱤᱥᱚᱱᱟᱞ ᱟᱛᱳᱨᱮ ᱧᱮᱞ ᱞᱮᱠᱷᱟᱡ ᱟᱵᱟᱨ ᱤᱭᱟᱹ ᱠᱚ ᱮᱢ ᱦᱮᱡ ᱞᱮᱱᱠᱷᱟᱡ ᱡᱮᱢᱚᱱ ᱥᱮ ᱢᱚᱡᱽ ᱢᱚᱡᱽ ᱡᱤᱱᱤᱥ ᱦᱮᱱᱟᱜᱚᱜᱼᱟ ᱟᱨᱚ ᱮᱢᱟᱱ ᱛᱮᱱᱟᱜ ᱡᱤᱱᱤᱥ ᱢᱚᱡᱽ ᱢᱚᱡᱽ ᱜᱮ ᱢᱮᱱᱟᱜᱚᱜᱼᱟ ᱮᱢᱚᱱ ᱧᱮᱞ ᱞᱮᱠᱷᱟᱡ ᱟᱨᱦᱚᱸ ᱥᱟᱜᱟᱲ ᱜᱟᱹᱰᱤ ᱮᱢᱚᱱᱤ ᱢᱚᱡᱽ ᱢᱚᱡᱽ ᱡᱤᱱᱤᱥ ᱦᱮᱱᱟᱜᱚᱜᱼᱟ